ᱟᱞᱮ ᱫᱚ ᱵᱤᱨ ᱫᱤᱥᱚᱢ ᱦᱚᱲ ᱠᱟᱱᱟᱞᱮ ᱟᱨ ᱱᱚᱜᱼᱚᱸᱭ ᱟᱛᱳ ᱫᱤᱥᱚᱢ ᱨᱮᱞᱮ ᱛᱟᱦᱮᱱᱟ ᱢᱮᱱᱠᱷᱟᱱ ᱱᱚᱰᱮ ᱟᱹᱰᱤ ᱞᱮᱠᱟᱱ ᱪᱮᱬᱮ ᱪᱤᱯᱨᱩ ᱠᱚ ᱛᱟᱦᱮᱸᱭᱟ ᱯᱟᱹᱦᱤᱞ ᱥᱮᱫᱟᱭ ᱱᱩᱠᱩ ᱜᱷᱟᱣᱲᱟ ᱠᱚ ᱠᱟᱹᱦᱩ ᱠᱚ ᱠᱤᱥᱱᱤ ᱠᱚ ᱠᱚᱭᱮᱞ ᱪᱮᱬᱮ ᱠᱚ ᱜᱤᱫᱤ ᱠᱚ ᱠᱩᱬᱤᱫ ᱠᱚ ᱢᱟᱨᱟᱝ ᱠᱚ ᱢᱮᱱᱠᱷᱟᱱ ᱱᱟᱦᱟᱜ ᱡᱩᱜᱽ ᱨᱮ ᱧᱮᱞᱚᱜ ᱠᱟᱱᱟ ᱱᱩᱠᱩ ᱪᱮᱬᱮ ᱪᱤᱯᱨᱩᱫ ᱵᱟᱹᱭ ᱵᱟᱹᱭ ᱛᱮᱠᱚ ᱠᱚᱢ ᱤᱫᱤᱜ ᱠᱟᱱᱟ ᱡᱮᱢᱚᱱ ᱜᱤᱫᱤ ᱫᱚ ᱱᱤᱛᱚᱜ ᱢᱩᱪᱟᱹᱫ ᱟᱠᱟᱱ ᱞᱮᱠᱟ ᱵᱟᱝ ᱠᱚ ᱧᱮᱞᱚᱜ ᱠᱟᱱᱟ ᱠᱟᱹᱦᱩ ᱠᱚ ᱱᱩᱠᱩ ᱦᱚᱸ ᱠᱚ ᱜᱚᱡ ᱪᱟᱵᱟ ᱞᱮᱠᱟ ᱠᱚ ᱜᱚᱡ ᱪᱟᱵᱟᱜ ᱠᱟᱱᱟ ᱜᱷᱟᱣᱲᱟ ᱦᱚᱸ ᱟᱹᱰᱤ ᱠᱚᱢ ᱠᱚ ᱧᱮᱞᱚᱜ ᱠᱟᱱᱟ ᱱᱚᱣᱟ ᱫᱚ ᱟᱹᱰᱤ ᱫᱩᱠ ᱨᱮᱭᱟᱜ ᱠᱟᱛᱷᱟ ᱠᱟᱱ ᱜᱮᱭᱟ ᱥᱮᱬᱟ ᱪᱟᱹᱯᱲᱩᱭᱮᱱᱟ ᱚᱱᱟ ᱢᱚᱱ ᱡᱤᱣᱤ ᱡᱟᱦᱟᱸ ᱠᱚ ᱥᱟᱹᱨᱤ ᱟᱲᱟᱝ ᱛᱟᱠᱚ ᱢᱮᱱᱟᱜᱼᱟ ᱚᱱᱟ ᱢᱚᱱᱮ ᱛᱟᱹᱯᱩᱜᱼᱟ ᱚᱱᱟᱛᱮ ᱨᱟᱹᱥᱠᱟᱹ ᱟᱭᱠᱟᱹᱜᱼᱟ ᱚᱟ ᱨᱟᱹᱥᱠᱟᱹ ᱜᱮ ᱱᱤᱛᱚᱜ ᱵᱟᱝ ᱟᱹᱭᱠᱟᱹᱜ ᱠᱟᱱᱟ ᱪᱮᱬᱮ ᱪᱤᱯᱨᱩᱫ ᱮᱱᱟᱜ ᱫᱟᱨᱮ ᱠᱚ ᱦᱚᱸ ᱯᱟᱥᱱᱟᱜᱼᱟ ᱚᱱᱟ ᱤᱫᱤ ᱠᱟᱛᱮ ᱪᱮᱬᱮ ᱪᱤᱯᱨᱩᱫ ᱵᱟᱧᱪᱟᱣ ᱫᱚᱦᱚ ᱨᱮᱭᱟᱜ ᱯᱚᱱᱛᱷᱟ ᱦᱚᱸ ᱞᱟᱹᱠᱛᱤ ᱢᱮᱱᱟᱜᱼᱟ ᱱᱚᱣᱟ ᱠᱚ ᱤᱫᱤ ᱠᱟᱛᱮ ᱟᱹᱰᱤ ᱛᱮᱫ ᱩᱭᱦᱟᱹᱨ ᱦᱩᱭ ᱟᱵᱚᱱᱟ ᱱᱚᱣᱟ ᱠᱚ ᱡᱮᱢᱚᱱ ᱫᱤᱥᱚᱢ ᱛᱟᱞᱟ ᱨᱮ ᱚᱱᱟ ᱯᱚᱱᱛᱷᱟ ᱠᱚ ᱥᱟᱵᱚᱜᱢᱟ ᱱᱟᱭᱛᱮ ᱱᱟᱯᱟᱭᱛᱮ ᱡᱮᱢᱚᱱ ᱩᱱᱠᱩ ᱪᱮᱬᱮ ᱪᱤᱨᱩᱫ ᱵᱟᱧᱪᱟᱣ ᱫᱟᱲᱮᱭᱟᱜᱼᱢᱟ ᱚᱱᱠᱟᱱ ᱩᱭᱦᱟᱹᱨ ᱠᱚ ᱦᱚᱸ ᱟᱹᱜᱩ ᱫᱚᱨᱠᱟᱨ ᱤᱱᱟᱹ ᱯᱚᱨᱮ ᱩᱱᱠᱩ ᱥᱮᱸᱫᱽᱨᱟ ᱠᱚ ᱚᱠᱟ ᱵᱟᱝ ᱥᱮᱸᱫᱽᱨᱟ ᱫᱚᱨᱠᱟᱨ ᱪᱮᱫᱟᱜ ᱵᱟᱝᱢᱟ ᱩᱱᱠᱩ ᱮᱱᱟᱝ ᱟᱵᱚ ᱦᱚᱸ ᱱᱚᱜᱼᱚᱸᱭ ᱱᱟᱯᱟᱭ ᱵᱚᱱ ᱛᱟᱦᱮᱸ ᱫᱟᱲᱮᱭᱟᱜᱼᱟ ᱟᱨ ᱤᱱᱟᱹ ᱯᱚᱨᱮ ᱵᱤᱨ ᱵᱩᱨᱩ ᱚᱱᱟ ᱠᱚ ᱦᱚᱸ ᱱᱟᱯᱟᱭ ᱯᱟᱥᱱᱟᱜᱼᱟ ᱛᱟᱦᱮᱸ ᱫᱟᱲᱮᱭᱟᱜᱼᱟ ᱠᱚᱦᱚᱸ